ᱟᱵᱚ ᱥᱟᱱᱛᱟᱲ ᱡᱟᱹᱛᱤ ᱠᱚ ᱫᱤᱥᱚᱢ ᱨᱮᱱᱟᱜ ᱟᱹᱰᱤ ᱜᱟᱱ ᱴᱚᱴᱷᱟ ᱨᱮ ᱢᱮᱱᱟᱜ ᱟᱠᱟᱫ ᱠᱚᱣᱟ ᱚᱱᱟ ᱢᱩᱫᱽ ᱨᱮ ᱪᱟᱸᱜᱟ ᱡᱟᱱᱤ ᱫᱷᱚᱨᱚᱢ ᱢᱟᱱᱚᱛ ᱢᱮᱱᱟᱜ ᱟᱠᱟᱫᱼᱟ ᱤᱧ ᱫᱚ ᱥᱟᱨᱱᱟ ᱫᱷᱚᱨᱚᱢ ᱤᱧ ᱢᱟᱱᱚᱛᱮᱜᱼᱟ ᱱᱚᱣᱟ ᱫᱷᱚᱨᱚᱢ ᱛᱮᱜᱮ ᱤᱧᱟᱹᱜ ᱞᱟᱭ ᱞᱟᱠᱪᱟᱨ ᱟᱹᱨᱤᱪᱟᱹᱞᱤ ᱵᱟᱯᱞᱟ ᱵᱷᱟᱸᱰᱟᱱ ᱢᱚᱨᱱᱟ ᱜᱚᱨᱱᱟ ᱪᱷᱟᱹᱴᱤᱭᱟᱹᱨ ᱜᱩᱡᱩᱜ ᱵᱩᱨᱩᱜ ᱮᱢᱟᱱ ᱛᱮᱢᱟᱱ ᱡᱟᱦᱟᱸ ᱛᱤᱱᱟᱹᱜ ᱜᱮ ᱟᱞᱮᱭᱟᱜ ᱱᱚᱣᱟ ᱥᱚᱢᱟᱡᱽ ᱨᱮᱱᱟᱜ ᱨᱟᱭᱨᱤᱛ ᱠᱟᱹᱢᱤ ᱢᱮᱱᱟᱜᱼᱟ ᱚᱱᱟ ᱠᱟᱹᱢᱤ ᱠᱚ ᱚᱱᱟ ᱥᱟᱨᱱᱟ ᱫᱷᱚᱨᱚᱢ ᱞᱮᱠᱟ ᱛᱮᱜᱮ ᱟᱞᱮ ᱠᱟᱹᱢᱤ ᱞᱮ ᱠᱩᱨᱩᱢᱩᱴᱩᱭᱮᱫᱟ ᱟᱨ ᱞᱮ ᱥᱟᱹᱛ ᱮᱫᱟ ᱚᱱᱟ ᱞᱮᱠᱟ ᱤᱫᱤ ᱛᱮᱜᱮ ᱟᱞᱮᱭᱟᱜ ᱯᱚᱨᱚᱵᱽ ᱯᱩᱱᱟᱹᱭ ᱠᱚ ᱡᱟᱦᱟᱸ ᱞᱮᱠᱟ ᱟᱹᱨᱤᱪᱟᱹᱞᱤ ᱨᱟᱭᱨᱤᱛ ᱢᱮᱱᱟᱜᱼᱟ ᱚᱱᱟ ᱞᱮᱠᱟ ᱜᱮᱞᱮ ᱢᱟᱱᱚᱛᱮᱜᱼᱟ ᱵᱟᱯᱞᱟ ᱵᱷᱟᱸᱰᱟᱱ ᱜᱩᱡᱩᱜ ᱵᱩᱨᱩᱜ ᱨᱮ ᱟᱞᱮ ᱫᱚ ᱥᱟᱨᱱᱟ ᱫᱷᱚᱨᱚᱢᱟᱜ ᱡᱟᱦᱟᱸ ᱨᱟᱭᱨᱤᱛ ᱢᱮᱱᱟᱜᱼᱟ ᱚᱱᱟ ᱦᱚᱲ ᱛᱮᱜᱮᱞᱮ ᱛᱟᱲᱟᱢᱮᱜᱼᱟ ᱚᱱᱟ ᱦᱚᱨ ᱛᱮᱜᱮᱞᱮ ᱯᱟᱸᱡᱟᱭᱮᱜᱼᱟ ᱟᱨ ᱟᱞᱮ ᱫᱚ ᱟᱞᱮᱨᱮᱱ ᱦᱟᱯᱲᱟᱢ ᱠᱚᱠᱚ ᱢᱮᱱ ᱟᱠᱟᱫᱼᱟ ᱟᱵᱚ ᱥᱟᱱᱛᱟᱲ ᱦᱚᱯᱚᱱᱟᱜ ᱫᱷᱚᱨᱚᱢ ᱫᱚ ᱥᱟᱨᱱᱟ ᱫᱷᱚᱨᱚᱢ ᱠᱟᱱᱟ ᱟᱵᱚᱨᱮᱱ ᱵᱚᱸᱜᱟᱵᱩᱨᱩ ᱠᱚᱫᱚ ᱱᱚᱣᱟ ᱥᱟᱨᱱᱟ ᱫᱷᱚᱨᱚᱢ ᱛᱮᱜᱮ ᱠᱚ ᱛᱚᱞ ᱫᱚᱦᱚ ᱟᱠᱟᱱᱟ ᱟᱨ ᱱᱚᱣᱟ ᱫᱷᱚᱨᱚᱢ ᱛᱮᱜᱮ ᱟᱵᱚᱫᱚᱵᱚᱱ ᱛᱟᱲᱟᱢ ᱟᱹᱜᱩ ᱟᱠᱟᱫᱟ ᱚᱱᱟ ᱞᱮᱠᱟ ᱤᱫᱤ ᱛᱮ ᱡᱟᱦᱟᱸ ᱛᱤᱱᱟᱹᱜ ᱜᱮ ᱟᱞᱮᱭᱟᱜ ᱦᱚᱨᱚᱜ ᱵᱟᱸᱫᱮ ᱢᱮᱱᱟᱜ ᱟᱠᱟᱫᱼᱟ ᱥᱟᱱᱛᱟᱲᱟᱜ ᱦᱚᱨᱚᱜ ᱵᱟᱸᱫᱮ ᱟᱠᱟᱞᱮᱠᱟᱛᱮ ᱠᱚᱲᱟ ᱠᱚᱫᱚ ᱠᱟᱪᱟ ᱫᱷᱩᱛᱤ ᱠᱩᱲᱤ ᱠᱚᱫᱚ ᱡᱷᱟᱹᱞ ᱟᱜ ᱥᱟᱹᱲᱤ ᱛᱮ ᱵᱟᱸᱫᱮ ᱟᱨ ᱟᱵᱚᱣᱟᱜ ᱡᱟᱦᱟᱸ ᱛᱤᱱᱟᱹᱜ ᱜᱮ ᱵᱟᱦᱟ ᱵᱚᱸᱜᱟ ᱮᱨ ᱵᱟᱦᱟ ᱵᱚᱱ ᱢᱟᱱᱟᱣᱟ ᱮᱱᱮᱡ ᱥᱮᱨᱮᱧ ᱟᱵᱚᱱ ᱥᱚᱦᱚᱨᱟᱭ ᱨᱮ ᱥᱚᱦᱚᱨᱟᱭ ᱢᱟᱜᱷ ᱨᱮᱫᱚ ᱢᱟᱜᱷ ᱚᱱᱟ ᱞᱮᱠᱟᱜᱮ ᱟᱵᱚᱣᱟᱜ ᱦᱚᱨᱚᱜ ᱵᱟᱸᱫᱮ ᱠᱟᱛᱮ ᱜᱮ ᱟᱵᱚᱣᱟᱜ ᱵᱚᱸᱜᱟ ᱵᱩᱨᱩ ᱠᱟᱹᱢᱤ ᱦᱚᱨᱟ ᱟᱨ ᱮᱱᱮᱡ ᱥᱮᱨᱮᱧ ᱞᱟᱭ ᱞᱟᱠᱪᱟᱨ ᱡᱚᱛᱚᱣᱟᱜ ᱜᱮ ᱢᱟᱱᱚᱛ ᱛᱮᱜ ᱟᱞᱮ ᱟᱨ ᱱᱟᱯᱟᱭ ᱨᱮᱜᱮ ᱱᱚᱜᱼᱚᱭ ᱱᱚᱝᱠᱟ ᱢᱟᱱᱟᱣ ᱵᱟᱛᱟᱣ ᱨᱮ ᱢᱮᱱᱟᱜᱼᱟ